ᱥᱟᱱᱛᱟᱲ ᱠᱚᱣᱟᱜ ᱯᱚᱨᱚᱵᱽ ᱥᱮ ᱫᱷᱚᱨᱚᱢᱟᱱ ᱟᱠᱷᱲᱟ ᱠᱚ ᱟᱹᱰᱤ ᱩᱥᱛᱟᱹᱨᱟᱱᱟ ᱡᱮᱞᱮᱠᱟ ᱵᱟᱦᱟ ᱢᱟᱜ ᱢᱚᱬᱮ ᱥᱚᱦᱚᱨᱟᱭ ᱠᱷᱩᱱᱴᱟᱹᱣ ᱠᱟᱨᱟᱢ ᱡᱚᱢᱥᱤᱢ ᱵᱤᱱᱛᱤ ᱮᱢᱟᱱ ᱠᱚ ᱟᱫᱚ ᱱᱤᱭᱟᱹ ᱵᱟᱦᱟ ᱢᱟᱜ ᱢᱚᱬᱮ ᱥᱮ ᱥᱚᱦᱚᱨᱟᱭ ᱠᱟᱨᱟᱢ ᱵᱤᱱᱛᱤ ᱡᱚᱢ ᱥᱤᱢ ᱵᱤᱱᱛᱤ ᱠᱚᱨᱮ ᱵᱚᱸᱜᱟ ᱢᱩᱴᱷᱟᱹᱱ ᱫᱚ ᱵᱟᱝᱵᱚᱱ ᱵᱮᱱᱟᱣᱟ ᱥᱮ ᱵᱟᱝᱞᱮ ᱵᱮᱱᱟᱣ ᱟᱠᱟᱫᱟ ᱟᱵᱚ ᱥᱚᱢᱟᱡᱽ ᱨᱮᱫᱚ ᱢᱩᱴᱷᱟᱹᱱ ᱫᱚ ᱵᱟᱝ ᱵᱮᱱᱟᱣ ᱟᱠᱟᱱᱟ ᱚᱱᱟ ᱞᱮᱠᱟᱛᱮ ᱟᱵᱚ ᱠᱚᱫᱚ ᱵᱚᱸᱜᱟ ᱢᱩᱴᱷᱟᱹᱱ ᱵᱟᱝ ᱵᱮᱱᱟᱣ ᱠᱷᱟᱹᱛᱤᱨ ᱯᱨᱚᱠᱨᱤᱛᱤ ᱜᱮᱵᱚᱱ ᱯᱩᱡᱟᱹᱣᱟᱜ ᱛᱮ ᱯᱚᱠᱨᱤᱛᱤ ᱯᱩᱡᱟᱹᱨᱤ ᱜᱮᱠᱚ ᱢᱮᱛᱟ ᱵᱚᱱᱟ ᱟᱫᱚ ᱵᱚᱸᱜᱟ ᱢᱩᱴᱷᱟᱹᱱ ᱵᱟᱝ ᱨᱮᱦᱚᱸ ᱵᱚᱸᱜᱟ ᱠᱚᱨᱮᱱ ᱡᱟᱦᱟᱸᱭ ᱥᱟᱫᱚᱢ ᱦᱮᱱᱟᱜ ᱠᱚᱣᱟ ᱩᱱᱠᱩ ᱠᱚᱫᱚ ᱵᱚᱸᱜᱟᱼᱵᱩᱨᱩ ᱥᱚᱢᱚᱭ ᱫᱚ ᱛᱷᱟᱯᱚᱱ ᱠᱚᱜᱮᱭᱟ ᱡᱮᱞᱮᱠᱟ ᱦᱟᱹᱛᱤ ᱜᱷᱳᱲᱟ ᱮᱢᱟᱱ ᱠᱚ ᱵᱚᱸᱜᱟᱼᱵᱩᱨᱩ ᱥᱚᱢᱚᱭ ᱵᱚᱸᱜᱟ ᱵᱩᱨᱩ ᱛᱷᱟᱱ ᱨᱮ ᱛᱷᱟᱯᱚᱱ ᱠᱟᱛᱮᱫ ᱜᱮ ᱵᱚᱸᱜᱟᱼᱵᱩᱨᱩ ᱦᱳᱭᱳᱜ ᱛᱟᱵᱚᱱᱟ ᱠᱟᱨᱟᱢ ᱵᱤᱱᱛᱤ ᱨᱮᱦᱚᱸ ᱠᱟᱨᱟᱢ ᱵᱚᱸᱜᱟ ᱢᱩᱴᱷᱟᱹᱱ ᱵᱟᱝ ᱵᱮᱱᱟᱣ ᱠᱟᱛᱮᱫ ᱦᱟᱸᱥᱼᱦᱟᱸᱥᱞᱤ ᱪᱮᱬᱮ ᱥᱮ ᱵᱤᱱᱛᱤ ᱨᱮ ᱡᱟᱦᱟᱸ ᱠᱚ ᱧᱟᱢᱚᱜᱼᱟ ᱡᱤᱵᱽᱼᱡᱤᱭᱟᱹᱞᱤ ᱠᱚᱣᱟᱜ ᱠᱟᱛᱷᱟ ᱚᱱᱟ ᱢᱩᱴᱷᱟᱹᱱ ᱫᱚ ᱟᱫᱷᱮᱱ ᱟᱫᱷᱮᱱ ᱴᱚᱴᱷᱟ ᱠᱚᱨᱮ ᱵᱮᱱᱟᱣ ᱠᱟᱛᱮᱫ ᱠᱟᱨᱟᱢ ᱵᱤᱱᱛᱤ ᱠᱚ ᱟᱸᱡᱚᱢ ᱵᱟᱲᱟ ᱟᱠᱟᱱ ᱜᱮᱭᱟ